ᱤᱧᱟᱹᱜ ᱢᱮᱱᱛᱮ ᱟᱞᱮᱭᱟᱜ ᱴᱚᱴᱷᱟᱛᱮ ᱡᱟᱦᱟᱸ ᱥᱚᱵᱥᱮ ᱵᱮᱥ ᱮᱱᱮᱡ ᱠᱷᱮᱞᱳᱰ ᱢᱮᱱᱟᱜᱼᱟ ᱚᱱᱟᱫᱚ ᱦᱩᱭᱩᱜ ᱠᱟᱱᱟ ᱯᱷᱩᱴᱵᱚᱞ ᱪᱮᱫ ᱞᱟᱹᱜᱤᱫ ᱱᱚᱣᱟ ᱫᱚ ᱴᱚᱞᱟ ᱴᱚᱞᱟ ᱦᱚᱸ ᱞᱮ ᱮᱱᱮᱡᱟ ᱟᱨ ᱯᱷᱩᱴᱵᱚᱞ ᱫᱚ ᱟᱹᱰᱤ ᱥᱟᱥᱛᱟ ᱠᱷᱮᱞᱟᱲᱤ ᱦᱚᱸ ᱮᱱᱮᱡ ᱫᱟᱲᱮᱭᱟᱜᱼᱟ ᱥᱟᱥᱛᱟ ᱠᱷᱮᱞ ᱠᱟᱱᱟ ᱪᱮᱫ ᱞᱟᱹᱜᱤᱫ ᱱᱚᱸᱰᱮ ᱮᱠᱴᱤ ᱯᱷᱩᱴᱵᱚᱞ ᱠᱤᱨᱤᱧ ᱞᱟᱹᱜᱤᱫ ᱫᱩᱥᱚ ᱛᱤᱱ ᱥᱚ ᱛᱮᱞᱮ ᱠᱤᱨᱤᱧᱟ ᱟᱨ ᱚᱱᱟᱞᱮ ᱮᱱᱮᱡᱟ ᱟᱨ ᱠᱤᱨᱠᱮᱴ ᱠᱟᱹᱴᱤᱡ ᱢᱮᱦᱮᱝᱜᱟ ᱜᱮᱭᱟ ᱚᱸᱰᱮ ᱵᱮᱴ ᱠᱤᱨᱤᱧ ᱦᱩᱭᱩᱜᱼᱟ ᱩᱭᱠᱮᱴ ᱠᱤᱨᱤᱧ ᱦᱩᱭᱩᱜᱼᱟ ᱵᱚᱞ ᱠᱤᱨᱤᱧ ᱦᱩᱭᱩᱜᱼᱟ ᱛᱚ ᱚᱱᱟᱫᱚ ᱟᱞᱮ ᱴᱚᱴᱷᱟᱨᱮᱱ ᱤᱱᱟᱹᱜ ᱫᱚ ᱵᱟᱠᱚ ᱨᱟᱹᱥᱠᱟᱹᱜᱼᱟ ᱰᱷᱮᱨ ᱠᱚ ᱨᱟᱹᱥᱠᱟᱹᱜᱼᱟ ᱟᱞᱮᱨᱮᱱ ᱯᱷᱩᱴᱵᱚᱞ ᱜᱮ ᱟᱨ ᱥᱚᱢᱚᱭ ᱥᱚᱢᱚᱭ ᱨᱮ ᱡᱟᱦᱟᱸᱞᱮᱠᱟ ᱯᱚᱸᱫᱽᱨᱚ ᱟᱜᱚᱥᱴ ᱦᱩᱭᱱᱟ ᱪᱷᱟᱵᱵᱤᱥ ᱡᱟᱹᱱᱩᱣᱟᱨᱤ ᱦᱩᱭᱮᱱᱟ ᱩᱱ ᱡᱚᱠᱷᱮᱡ ᱥᱯᱳᱨᱴ ᱦᱚᱸ ᱦᱩᱭᱩᱜᱼᱟ ᱟᱨ ᱚᱱᱟ ᱥᱯᱳᱨᱴ ᱨᱮᱦᱚᱸ ᱟᱞᱮᱫᱚ ᱯᱷᱩᱴᱵᱚᱞ ᱜᱮᱞᱮ ᱮᱱᱮᱡᱟ ᱚᱸᱰᱮ ᱴᱩᱨᱱᱟᱢᱮᱱᱴ ᱨᱮ ᱯᱨᱟᱭᱤᱡᱽ ᱦᱚᱸ ᱛᱟᱦᱮᱱᱟ ᱟᱨ ᱮᱱᱮᱡ ᱠᱟᱛᱮᱫ ᱫᱟᱲᱮ ᱦᱚᱸᱞᱮ ᱫᱟᱲᱮᱭᱟᱠᱟᱱᱟ ᱟᱨ ᱵᱟᱦᱨᱮ ᱦᱚᱸᱞᱮ ᱪᱟᱞᱟᱜᱼᱟ ᱯᱷᱩᱴᱵᱚᱞ ᱮᱱᱮᱡ ᱟᱨ ᱵᱟᱦᱨᱮ ᱠᱷᱚᱱ ᱦᱚᱸᱞᱮ ᱯᱨᱟᱭᱤᱡᱽ ᱠᱚᱞᱮ ᱟᱹᱜᱩ ᱠᱟᱜᱼᱟ ᱟᱨ ᱴᱚᱞᱟ ᱦᱚᱲ ᱥᱟᱞᱟᱜ ᱚᱱᱟ ᱯᱨᱟᱭᱤᱡᱽ ᱞᱮ ᱨᱟᱹᱥᱠᱟᱹ ᱟᱞᱮ ᱡᱟᱦᱟᱸᱞᱮᱠᱟ ᱯᱷᱟᱥᱴ ᱯᱨᱟᱭᱤᱡᱽ ᱨᱮ ᱟᱜᱟᱨ ᱢᱟᱱᱞᱮᱛᱮ ᱟᱵᱚᱵᱚᱱ ᱟᱹᱜᱩ ᱟᱠᱟᱜᱼᱟ ᱢᱤᱫᱴᱤᱡ ᱯᱟᱴᱷᱟ ᱵᱟᱝᱠᱷᱟᱱ ᱠᱷᱟᱹᱥᱤ ᱠᱷᱟᱱ ᱴᱚᱞᱟᱨᱮᱱ ᱦᱚᱲ ᱢᱮᱥᱟ ᱠᱟᱛᱮᱫ ᱚᱱᱟᱞᱮ ᱡᱚᱢᱟ ᱚᱱᱟᱞᱮ ᱨᱟᱹᱥᱠᱟᱹᱭᱟ ᱟᱨ ᱡᱟᱦᱟᱸ ᱯᱷᱩᱴᱵᱚᱞ ᱠᱷᱮᱞ ᱦᱩᱭᱩᱜ ᱠᱟᱱᱟ ᱚᱱᱟᱦᱚᱸ ᱴᱚᱞᱟ ᱦᱚᱲ ᱦᱚᱸᱠᱚ ᱟᱹᱰᱤ ᱡᱳᱨ ᱠᱚ ᱨᱟᱹᱥᱠᱟᱹᱜᱼᱟ ᱧᱮᱧᱮᱞ ᱠᱚ ᱪᱟᱞᱟᱜᱼᱟ ᱥᱟᱭᱠᱮᱞ ᱛᱮᱠᱚ ᱪᱟᱞᱟᱜᱼᱟ ᱯᱟᱭᱫᱮᱞ ᱦᱚᱸᱠᱚ ᱪᱟᱞᱟᱜᱼᱟ ᱢᱟᱱᱮ ᱵᱟᱦᱨᱮ ᱦᱚᱸᱞᱮ ᱪᱟᱞᱟᱜᱼᱟ ᱮᱱᱮᱡ ᱟᱨ ᱴᱚᱞᱟ ᱨᱮᱦᱚᱸ ᱡᱟᱦᱟᱸ ᱜᱨᱟᱣᱩᱱᱰ ᱢᱮᱱᱟᱜᱼᱟ ᱚᱸᱰᱮ ᱦᱚᱸᱞᱮ ᱯᱨᱮᱠᱴᱤᱥ ᱟᱞᱮ ᱚᱸᱰᱮᱦᱚᱸᱞᱮ ᱮᱱᱮᱡᱟ ᱫᱤᱱ ᱜᱮᱞᱮ ᱮᱱᱮᱡᱟ ᱟᱹᱰᱤ ᱡᱳᱨᱞᱮ ᱨᱟᱹᱥᱠᱟᱹᱜᱼᱟ ᱯᱷᱩᱴᱵᱚᱞ ᱮᱱᱮᱡ ᱜᱮ